ᱦᱮᱞᱳ ᱢᱮᱱᱫᱟᱹᱧ ᱟᱯᱮ ᱠᱚ ᱱᱤᱭᱟᱹ ᱴᱚᱴᱷᱟᱨᱮ ᱪᱮᱫᱠᱚ ᱯᱚᱨᱚᱵᱽ ᱦᱩᱭᱩᱜᱼᱟ ᱵᱚᱞᱮ ᱤᱧ ᱟᱹᱰᱤ ᱟᱸᱡᱚᱢ ᱥᱟᱱᱟᱧ ᱠᱟᱱᱟ ᱛᱷᱚᱲᱟᱢ ᱞᱟᱹᱭ ᱥᱚᱫᱚᱨᱟᱹᱧ ᱠᱷᱟᱱ ᱤᱧᱫᱚ ᱱᱚᱸᱰᱮ ᱥᱟᱱᱛᱟᱲᱤ ᱨᱮᱱ ᱠᱟᱱ ᱜᱤᱭᱟᱹᱧ ᱥᱩᱱᱫᱚᱨᱤ ᱥᱚᱨᱮᱱ ᱛᱤᱧ ᱧᱩᱛᱩᱢ ᱛᱚ ᱵᱚᱞᱮ ᱤᱧ ᱦᱚᱧ ᱞᱟᱹᱭᱟ ᱟᱞᱮ ᱥᱮᱫ ᱛᱷᱚᱲᱟ ᱪᱟᱞᱟᱣ ᱠᱟᱛᱮ ᱤᱧ ᱦᱚᱸ ᱮᱴᱟᱜ ᱴᱚᱴᱷᱟᱨᱮᱱ ᱠᱟᱹᱱᱟᱹᱧ ᱵᱚᱞᱮ ᱟᱫᱚ ᱟᱯᱮ ᱥᱮᱱᱟᱜ ᱤᱧ ᱟᱸᱡᱚᱢᱟ ᱵᱚᱞᱮ ᱱᱚᱜᱼᱚᱭ ᱧᱮᱞ ᱢᱮ ᱪᱮᱫ ᱥᱚᱨᱦᱟᱭ ᱟᱯᱮ ᱪᱮᱫ ᱠᱚᱯᱮ ᱪᱮᱠᱟᱭᱟ ᱪᱮᱫ ᱵᱟᱝ ᱟᱞᱮ ᱥᱟᱶ ᱢᱮᱪᱚᱜ ᱛᱟᱯᱮᱭᱟ ᱵᱟᱝ ᱵᱚᱞᱮ ᱚᱱᱟ ᱜᱮᱵᱚᱞᱤᱧ ᱟᱸᱡᱚᱢᱟ ᱟᱨᱚ ᱪᱮᱫ ᱠᱚ ᱢᱮᱱᱟᱜ ᱛᱟᱯᱮᱭᱟ ᱦᱩᱸ ᱚ ᱚ ᱚ ᱦᱳᱭ ᱦᱳᱭ ᱦᱚᱸ ᱦᱮᱸ ᱵᱚᱞᱮ ᱚᱱᱟᱫᱚ ᱦᱮᱸ ᱵᱚᱞᱮ ᱚᱱᱟᱫᱚ ᱴᱷᱤᱠᱜᱮᱭᱟ ᱟᱨᱚ ᱯᱟᱞᱮ ᱪᱮᱫ ᱟᱞᱮ ᱥᱮᱫ ᱠᱷᱚᱱ ᱡᱩᱫᱟᱹ ᱧᱚᱜ ᱵᱚᱞᱮᱧ ᱟᱸᱡᱚᱢᱟ ᱚᱱᱠᱟᱱᱟᱜ ᱡᱟᱦᱟᱱᱟᱜ ᱢᱮᱱᱟᱜ ᱛᱟᱯᱮᱭᱟ

ᱚ ᱚᱱᱟᱫᱚ ᱪᱮᱫ ᱥᱚᱢᱚᱭ ᱦᱩᱭᱩᱜᱼᱟ ᱢᱮᱱᱠᱮᱫᱟᱢ ᱚ ᱴᱷᱤᱠᱜᱮᱭᱟ ᱤᱧ ᱦᱩᱧ ᱪᱟᱞᱟᱣ ᱞᱮᱜᱟᱜᱼᱟ ᱟᱢ ᱪᱮᱫᱠᱟᱢ ᱢᱮᱱᱫᱟ ᱦᱮᱸ ᱦᱮᱸ ᱦᱮᱸ ᱟᱨ ᱦᱮᱸ ᱦᱮᱸ ᱦᱮᱸ ᱦᱮᱸ ᱦᱩᱸ ᱦᱩᱸ